ᱟᱨ ᱱᱚᱣᱟ ᱴᱚᱴᱷᱟᱨᱮ ᱡᱟᱦᱟᱸᱜᱮ ᱧᱮᱞᱡᱚᱝ ᱞᱟᱹᱜᱤᱫ ᱴᱩᱨᱤᱥᱴ ᱯᱞᱮᱥ ᱠᱚ ᱢᱮᱱᱟᱜᱼᱟ ᱟᱨ ᱱᱚᱣᱟ ᱨᱮᱢᱟ ᱟᱨ ᱱᱤᱛ ᱫᱷᱟᱹᱵᱤᱡᱛᱮ ᱚᱱᱠᱟ ᱴᱩᱨᱤᱥᱴ ᱠᱚ ᱢᱟᱠᱚ ᱦᱤᱡᱩᱜ ᱠᱟᱱᱜᱮ ᱟᱨ ᱱᱩᱠᱩ ᱦᱤᱡᱩᱜ ᱞᱟᱹᱜᱤᱫᱼᱛᱮ ᱡᱟᱦᱟᱸ ᱠᱚᱢᱤᱭᱩᱱᱤᱠᱮᱥᱚᱱ ᱥᱮ ᱦᱤᱡᱩᱜ ᱥᱮᱱᱚᱜ ᱨᱮᱱᱟᱜ ᱦᱚᱨ ᱰᱟᱦᱟᱨ ᱥᱮ ᱜᱟᱹᱰᱤ ᱢᱚᱴᱚᱨ ᱱᱚᱣᱟ ᱨᱮᱱᱟᱜ ᱫᱚ ᱵᱷᱟᱜᱮ ᱜᱮ ᱵᱮᱵᱚᱥᱛᱷᱟ ᱢᱮᱱᱟᱜ ᱟᱠᱟᱫᱟ ᱥᱩᱵᱤᱫᱷᱟ ᱢᱮᱱᱟᱜ ᱟᱠᱟᱫᱟ ᱟᱫᱚ ᱱᱚᱣᱟ ᱥᱟᱶᱛᱮ ᱡᱟᱦᱟᱸ ᱡᱚᱢᱼᱧᱩ ᱞᱟᱹᱜᱤᱫ ᱦᱳᱴᱮᱞ ᱠᱚ ᱱᱚᱣᱟ ᱠᱚᱦᱚᱸ ᱚᱱᱟ ᱴᱩᱨᱤᱥᱴ ᱯᱞᱮᱥ ᱥᱩᱨ ᱨᱮ ᱢᱮᱱᱟᱜ ᱟᱠᱟᱫ ᱜᱮᱭᱟ ᱢᱮᱱᱠᱷᱟᱱ ᱩᱱᱠᱩ ᱛᱟᱦᱮᱱ ᱞᱟᱹᱜᱤᱫ ᱡᱟᱦᱟᱸᱭ ᱠᱚᱫᱚ ᱥᱟᱺᱜᱤᱧ ᱠᱷᱚᱱ ᱠᱚ ᱦᱤᱡᱩᱜᱼᱟ ᱟᱨ ᱢᱤᱫ ᱫᱤᱱᱨᱮ ᱡᱟᱦᱟᱸ ᱥᱩᱨᱥᱩᱯᱩᱨ ᱨᱮ ᱡᱟᱦᱟᱸ ᱴᱩᱨᱤᱥᱴ ᱧᱮᱞᱡᱚᱝ ᱡᱟᱭᱜᱟ ᱠᱚ ᱢᱮᱱᱟᱜᱼᱟ ᱢᱤᱫ ᱫᱤᱱᱨᱮ ᱡᱟᱦᱟᱸᱭ ᱠᱚᱫᱚ ᱵᱟᱠᱚ ᱧᱮᱞ ᱯᱩᱨᱟᱹᱣ ᱫᱟᱲᱮᱭᱟᱜᱼᱟ ᱛᱚ ᱩᱱᱠᱩ ᱞᱟᱹᱜᱤᱫ ᱛᱟᱦᱮᱱ ᱚᱲᱟᱜ ᱥᱮ ᱛᱟᱦᱮᱱ ᱡᱟᱭᱜᱟ ᱱᱟᱦᱟᱜ ᱵᱟᱹᱱᱩᱜ ᱟᱠᱟᱫᱟ ᱟᱫᱚ ᱱᱚᱣᱟᱜᱮ ᱢᱤᱫᱴᱤᱡ ᱡᱟᱦᱟᱸ ᱠᱚᱢ ᱜᱚᱫ ᱟᱠᱟᱱᱟ ᱥᱮ ᱠᱷᱟᱴᱳ ᱜᱚᱫ ᱟᱠᱟᱱᱟ ᱟᱫᱚ ᱱᱩᱠᱩ ᱴᱩᱨᱤᱥᱴ ᱯᱞᱮᱥ ᱠᱚ ᱟᱨᱦᱚᱸ ᱠᱚ ᱦᱤᱡᱩᱜᱼᱟ ᱡᱩᱫᱤ ᱩᱱᱠᱩ ᱛᱟᱦᱮᱱ ᱞᱟᱹᱜᱤᱫ ᱵᱟᱥᱟᱼᱰᱮᱨᱟ ᱥᱮ ᱛᱟᱦᱮᱱ ᱚᱲᱟᱜ ᱨᱮᱱᱟᱜ ᱚᱱᱟ ᱡᱚᱜᱟᱲ ᱦᱩᱭᱠᱚᱜ ᱥᱮ ᱵᱮᱵᱚᱥᱛᱷᱟ ᱦᱩᱭᱠᱚᱜ ᱚᱱᱟ ᱥᱟᱶᱛᱮ ᱛᱟᱦᱮᱱ ᱥᱟᱶᱛᱮ ᱡᱟᱦᱟᱸ ᱢᱤᱫᱴᱤᱡ ᱮ ᱩᱢᱼᱟᱹᱨᱩᱵ ᱥᱮ ᱡᱟᱦᱟᱸ ᱵᱟᱦᱨᱮ ᱥᱮᱫ ᱪᱟᱞᱟᱜ ᱞᱟᱹᱜᱤᱫ ᱦᱩᱱᱟᱹᱝ ᱥᱩᱵᱤᱫᱷᱟ ᱥᱮ ᱫᱟᱜ ᱠᱚ ᱧᱩ ᱠᱚ ᱨᱮᱱᱟᱜ ᱥᱩᱵᱤᱫᱷᱟ ᱦᱩᱱᱟᱹᱝ ᱛᱟᱦᱮᱸ ᱠᱚᱜ ᱮᱱᱠᱷᱟᱱ ᱫᱚ ᱟᱹᱰᱤ ᱱᱟᱯᱟᱭ ᱠᱚᱜᱼᱟ ᱚᱱᱟ ᱥᱟᱶᱛᱮ ᱡᱩᱫᱤ ᱟᱨᱦᱚᱸ ᱢᱤᱫᱴᱤᱡ ᱯᱟᱨᱠ ᱞᱮᱠᱟ ᱡᱩᱫᱤ ᱟᱵᱚᱵᱚᱱ ᱵᱮᱱᱟᱣ ᱫᱟᱲᱮᱭᱟᱜ ᱵᱟᱦᱟ ᱵᱟᱜᱟᱱ ᱦᱩᱭᱮᱱ ᱟᱨ ᱵᱟᱝᱠᱷᱟᱱ ᱫᱚ ᱡᱟᱦᱟᱸᱜᱮ ᱱᱟᱦᱟᱜ ᱦᱩᱰᱤᱧ ᱜᱤᱫᱽᱨᱟᱹ ᱠᱚ ᱮᱱᱮᱡ ᱡᱚᱝ ᱞᱟᱹᱜᱤᱫᱼᱛᱮ ᱰᱷᱤᱞᱣᱟᱝ ᱠᱚ ᱟᱨ ᱵᱟᱝᱠᱷᱟᱱ ᱫᱚ ᱚᱱᱟ ᱟᱨ ᱱᱚᱸᱰᱮ ᱡᱩᱫᱤ ᱰᱮᱢ ᱢᱮᱱᱟᱜ ᱟᱠᱟᱫᱟ ᱚᱸᱰᱮ ᱡᱩᱫᱤ ᱵᱳᱴᱤᱝ ᱨᱮᱱᱟᱜ ᱥᱩᱵᱤᱫᱟ ᱦᱩᱭ ᱫᱟᱲᱮᱭᱟᱜᱼᱟ ᱟᱨ ᱚᱱᱟ ᱥᱟᱶᱛᱮ ᱡᱩᱫᱤ ᱟᱵᱚ ᱡᱟᱦᱟᱸ ᱜᱟᱰᱟ ᱦᱟᱱᱟ ᱫᱷᱟᱨᱮ ᱠᱷᱚᱱ ᱱᱚᱣᱟ ᱫᱷᱟᱨᱮ ᱚᱱᱟ ᱪᱮᱛᱟᱱᱛᱮ ᱵᱟᱫᱲᱟ ᱜᱟᱹᱰᱤ ᱡᱟᱦᱟᱸᱵᱚᱱ ᱢᱮᱱ ᱟᱠᱟ ᱠᱟᱛᱮᱫ ᱵᱚ ᱯᱟᱨᱚᱢ ᱫᱟᱲᱮᱭᱟᱜᱼᱟ ᱟᱨ ᱱᱚᱝᱠᱟᱱᱟᱜ ᱠᱚ ᱡᱩᱫᱤ ᱥᱩᱵᱤᱫᱷᱟ ᱛᱟᱦᱮᱸ ᱠᱚᱜ ᱟᱨ ᱵᱟᱝ ᱞᱟᱭᱴᱤᱝ ᱨᱮᱱᱟᱜ ᱡᱟᱦᱟᱸ ᱧᱤᱫᱟᱹ ᱵᱮᱲᱟ ᱚᱱᱟ ᱧᱩᱛ ᱛᱟᱦᱮᱱ ᱠᱟᱱᱟ ᱚᱸᱰᱮ ᱡᱩᱫᱤ ᱢᱟᱨᱥᱟᱞ ᱠᱚᱨᱮᱱᱟᱜ ᱦᱩᱱᱟᱹᱝ ᱵᱮᱵᱚᱥᱛᱟ ᱪᱮ ᱥᱩᱵᱤᱫᱷᱟ ᱦᱩᱭ ᱫᱟᱲᱮᱭᱟᱜᱼᱟ ᱮᱱᱠᱷᱟᱱ ᱫᱚ ᱤᱧᱟᱹᱜ ᱢᱚᱱᱮᱛᱮ ᱥᱮ ᱤᱧᱟᱹᱜ ᱵᱷᱟᱹᱵᱤᱛᱮ ᱟᱨ ᱱᱤᱛᱚᱜ ᱡᱟᱦᱟᱸᱜᱮ ᱴᱩᱨᱤᱥᱴ ᱠᱚ ᱦᱤᱡᱩᱜ ᱠᱟᱱ ᱡᱟᱦᱟᱸ ᱛᱤᱱᱟᱹᱜ ᱠᱚ ᱦᱤᱡᱩᱜ ᱠᱟᱱ ᱩᱱᱠᱩ ᱠᱷᱚᱱ ᱫᱚ ᱟᱨᱦᱚᱸ ᱵᱟᱹᱲᱛᱤᱜᱮ ᱴᱩᱨᱤᱥᱴ ᱠᱚ ᱦᱤᱡᱩᱜᱼᱟ ᱟᱨ ᱩᱱᱠᱩ ᱠᱚᱦᱚᱸ ᱠᱚ ᱦᱮᱡ ᱞᱮᱱᱠᱷᱟᱱ ᱚᱱᱟ ᱥᱩᱨ ᱥᱩᱯᱩᱨ ᱨᱮ ᱡᱟᱦᱟᱸ ᱠᱚ ᱱᱟᱦᱟᱜ ᱦᱚᱲ ᱠᱚᱠᱚ ᱜᱤᱨᱟᱵᱟᱥ ᱟᱠᱟᱱᱟ ᱩᱱᱠᱩᱣᱟᱜ ᱢᱤᱫᱴᱤᱡ ᱟᱹᱥᱩᱞᱚᱜ ᱨᱮᱱᱟᱜ ᱦᱚᱨᱟ ᱥᱮ ᱩᱱᱠᱩ ᱠᱚ ᱟᱹᱥᱩᱞ ᱫᱟᱲᱮᱭᱟᱜᱼᱟ ᱩᱱᱠᱩ ᱴᱩᱨᱤᱥᱴ ᱦᱚᱛᱮᱛᱮ ᱱᱚᱝᱠᱟᱱᱟᱜ ᱤᱧᱟᱹᱜ ᱢᱤᱫᱴᱤᱡ ᱫᱤᱥ ᱦᱩᱫᱤᱥ ᱫᱚ ᱢᱮᱱᱟᱜ ᱠᱟᱜᱼᱟ